ᱯᱷᱳᱴᱳ ᱛᱩᱞᱟᱹᱣ ᱞᱟᱹᱜᱤᱫ ᱟᱨ ᱵᱟᱝᱢᱟ ᱯᱷᱳᱴᱳ ᱨᱟᱠᱟᱵ ᱞᱟᱹᱜᱤᱫ

ᱵᱟᱰᱟᱭ ᱛᱮ ᱥᱳᱱᱤ ᱠᱳᱢᱯᱟᱱᱤ ᱭᱟᱜ ᱠᱮᱢᱮᱨᱟ ᱜᱮ ᱱᱟᱯᱟᱭᱤᱧ ᱵᱩᱡᱷᱟᱹᱣᱟ

ᱚᱱᱟ ᱠᱮᱢᱮᱨᱟ ᱛᱮ ᱟᱹᱰᱤ ᱱᱤᱥᱴᱟᱹ ᱟᱨ ᱯᱩᱥᱴᱟᱹᱣ ᱥᱟᱺᱦᱤᱡ ᱪᱤᱛᱟᱹᱨ ᱠᱚ ᱨᱟᱠᱟᱵᱼᱟ ᱚᱱᱟᱛᱮ ᱡᱷᱚᱛᱚ ᱠᱷᱚᱱ ᱱᱟᱯᱟᱭ ᱠᱮᱢᱮᱨᱟ ᱢᱮᱱᱛᱮᱢ

ᱠᱳᱢᱯᱟᱱᱤ ᱭᱟᱜ ᱤᱧ ᱵᱷᱟᱵᱤᱭᱟ ᱚᱱᱟᱛᱮ ᱤᱧ ᱚᱱᱟ ᱠᱮᱢᱮᱨᱟ ᱟᱹᱰᱤᱛᱮᱫ ᱤᱧ ᱠᱩᱥᱤᱭᱟᱜᱼᱟ ᱟᱨ ᱚᱱᱟ ᱠᱮᱢᱮᱨᱟ

ᱫᱟᱨᱮ ᱫᱷᱤᱨᱤ ᱵᱩᱨᱩ ᱦᱟᱨᱟ ᱡᱷᱚᱛᱚᱣᱟᱜ ᱟᱹᱰᱤ ᱱᱟᱯᱟᱭ ᱟᱹᱰᱤ ᱱᱤᱥᱴᱟᱹ ᱥᱟᱺᱦᱤᱡ ᱨᱟᱠᱟᱵᱼᱟ ᱤᱧ ᱟᱨᱤᱧ ᱤᱧᱦᱚᱧ ᱨᱟᱠᱟᱵ ᱵᱟᱲᱟ ᱟᱠᱟᱫᱼᱟ